ᱱᱟᱦᱟᱜ ᱡᱩᱜᱽᱨᱮ ᱞᱟᱜᱟᱱ ᱠᱟᱹᱨᱤ ᱨᱮᱭᱟᱜ ᱵᱮᱵᱚᱦᱟᱨ ᱫᱚ ᱟᱹᱰᱤ ᱛᱮᱫ ᱜᱮ ᱡᱟᱹᱥᱛᱤ ᱜᱮᱭᱟ ᱪᱮᱫᱟᱜ ᱥᱮ ᱡᱟᱦᱟᱸᱱᱟᱜ ᱠᱟᱹᱢᱤ ᱨᱮᱜᱮ ᱵᱚᱱ ᱧᱮᱞ ᱮᱫᱟ ᱡᱮ ᱞᱟᱜᱟᱱ ᱠᱟᱹᱨᱤ ᱵᱮᱜᱚᱨ ᱦᱚᱨ ᱥᱚᱞᱦᱮ ᱫᱚ ᱟᱹᱰᱤ ᱛᱮᱫ ᱜᱮ ᱡᱚᱴᱤᱞ ᱜᱮᱭᱟ ᱱᱚᱰᱮ ᱞᱟᱜᱟᱱ ᱠᱟᱹᱨᱤ ᱞᱮᱠᱟ ᱛᱮᱜᱮ ᱟᱵᱚ ᱟᱹᱰᱤ ᱞᱮᱠᱟᱱ ᱠᱟᱹᱢᱤ ᱵᱚᱱ ᱠᱟᱹᱢᱤ ᱫᱟᱲᱮᱭᱟᱜᱼᱟ ᱡᱮᱞᱮᱠᱟ ᱦᱩᱲᱩ ᱜᱮᱛ ᱦᱩᱲᱩ ᱤᱨ ᱦᱩᱲᱩ ᱤᱨ ᱡᱮᱢᱚᱱ ᱛᱤ ᱛᱮᱵᱚᱱ ᱤᱨᱼᱟ ᱢᱮᱱᱠᱷᱟᱱ ᱱᱚᱸᱰᱮ ᱟᱵᱚ ᱞᱟᱜᱟᱱ ᱠᱟᱹᱨᱤ ᱠᱟᱹᱢᱤ ᱞᱮᱠᱟᱛᱮ ᱡᱩᱫᱤ ᱵᱚᱱ ᱠᱟᱹᱢᱤᱭᱟ ᱛᱟᱦᱞᱮ ᱠᱷᱟᱱ ᱫᱚ ᱡᱟᱦᱟᱸ ᱦᱟᱨᱵᱮᱥᱴᱟᱨ ᱢᱮᱥᱤᱱ ᱢᱮᱱᱟᱜᱼᱟ ᱚᱱᱟᱛᱮᱵᱚᱱ ᱜᱮᱫ ᱞᱮᱱᱠᱷᱟᱱ ᱟᱹᱰᱤ ᱟᱭᱢᱟ ᱟᱹᱰᱤ ᱠᱚᱢ ᱚᱠᱛᱚ ᱛᱮᱜᱮ ᱟᱵᱚ ᱵᱚᱱ ᱠᱟᱹᱢᱤ ᱫᱟᱲᱮᱭᱟᱜᱼᱟ ᱟᱨᱦᱚᱸ ᱵᱚᱱ ᱧᱮᱞᱟ ᱡᱟᱦᱟᱸᱱᱟᱜ ᱦᱮᱸ ᱡᱮᱢᱚᱱ ᱨᱳᱰ ᱵᱮᱱᱟᱣ ᱠᱚᱨᱮ ᱦᱚᱸ ᱟᱹᱰᱤ ᱞᱮᱠᱟᱱ ᱦᱟᱹᱱ ᱦᱚᱸ ᱡᱩᱫᱤ ᱟᱵᱚ ᱦᱚᱸᱜᱼᱚ ᱱᱚᱣᱟ ᱢᱮᱥᱤᱱ ᱜᱮᱵᱚᱱ ᱵᱮᱵᱚᱦᱟᱨᱟ ᱛᱟᱦᱞᱮ ᱠᱷᱟᱱ ᱫᱚ ᱟᱹᱰᱤ ᱥᱚᱞᱦᱮ ᱛᱮᱜᱮ ᱵᱚᱱ ᱵᱮᱱᱟᱣ ᱫᱟᱲᱮᱭᱟᱜᱼᱟ ᱟᱵᱚᱣᱟᱜ ᱟᱨᱚ ᱟᱭᱢᱟ ᱞᱮᱠᱟᱱᱟᱜ ᱠᱟᱹᱢᱤ ᱠᱚ ᱛᱟᱞᱟ ᱛᱮᱜᱮ ᱟᱵᱚ ᱱᱚᱣᱟ ᱤᱭᱟᱹᱵᱚᱱ ᱫᱟᱲᱮᱭᱟᱜᱼᱟ ᱟᱨ ᱱᱚᱣᱟ ᱞᱟᱜᱟᱱ ᱠᱟᱹᱨᱤ ᱵᱮᱜᱚᱨ ᱫᱚ ᱠᱟᱹᱢᱤ ᱠᱚᱫᱚ ᱟᱹᱰᱤ ᱫᱮᱨᱤᱜ ᱛᱟᱵᱚᱱᱚᱜᱼᱟ ᱥᱮ ᱡᱚᱴᱤᱞᱚᱜᱼᱟ ᱚᱱᱠᱟ ᱠᱷᱟᱹᱛᱤᱨ ᱛᱮ ᱟᱵᱚ ᱱᱚᱣᱟ ᱞᱟᱜᱟᱱ ᱠᱟᱹᱨᱤ ᱵᱮᱵᱚᱦᱟᱨ ᱠᱟᱛᱮᱫ ᱟᱵᱚᱣᱟᱜ ᱠᱟᱹᱢᱤ ᱠᱚ ᱟᱹᱰᱤ ᱞᱚᱜᱚᱱ ᱥᱟᱺᱦᱤᱡ ᱵᱚᱱ ᱠᱚᱨᱟᱣ ᱫᱟᱲᱮᱭᱟᱜᱼᱟ ᱚᱱᱠᱟ ᱞᱮᱠᱟᱛᱮ ᱞᱟᱜᱟᱱ ᱠᱟᱹᱨᱤ ᱨᱮᱱᱟᱜ ᱵᱮᱵᱚᱦᱟᱨ ᱫᱚ ᱟᱹᱰᱤ ᱛᱮᱫ ᱜᱮ ᱵᱷᱟᱹᱜᱤ ᱜᱮᱭᱟ ᱱᱟᱦᱟᱜ ᱡᱩᱜᱽ ᱨᱮᱫᱚ